ᱟᱹᱰᱤ ᱟᱭᱢᱟ ᱫᱤᱱ ᱠᱷᱚᱱ ᱤᱪᱪᱷᱟᱹ ᱛᱟᱦᱮᱸ ᱠᱟᱱ ᱛᱤᱧᱟᱹ ᱢᱤᱫᱴᱮᱱ ᱠᱩᱨᱛᱤᱧ ᱠᱤᱨᱤᱧᱟ ᱟᱨ ᱜᱟᱛᱮ ᱠᱩᱲᱤ ᱠᱚᱧ ᱠᱩᱞᱤᱭᱮᱫ ᱠᱚᱣᱟ ᱚᱠᱟ ᱫᱚᱠᱟᱱ ᱨᱮ ᱢᱚᱸᱡᱽ ᱧᱟᱢᱜᱼᱟ ᱠᱩᱨᱛᱤ ᱚᱸᱰᱮ ᱜᱤᱧ ᱪᱟᱞᱟᱜᱼᱟ ᱚᱸᱰᱮ ᱪᱟᱞᱟᱣ ᱠᱟᱛᱮᱫ ᱤᱧ ᱠᱩᱨᱛᱤᱧ ᱠᱤᱨᱤᱧᱟ ᱟᱨ ᱡᱚᱛᱚ ᱦᱚᱲᱤᱧ ᱧᱮᱞᱮᱫ ᱠᱚᱣᱟ ᱢᱚᱸᱡᱽ ᱜᱮ ᱠᱩᱨᱛᱤ ᱩᱱᱠᱩ ᱦᱚᱸᱠᱚ ᱦᱚᱨᱚᱜ ᱮᱫᱟ ᱚᱱᱟ ᱤᱭᱟᱹᱛᱮ ᱟᱨᱚᱜᱮ ᱰᱷᱮᱨ ᱤᱪᱪᱷᱟᱹ ᱦᱩᱭᱩᱜ ᱠᱟᱱ ᱛᱤᱧᱟᱹ ᱡᱮ ᱠᱩᱨᱛᱤᱧ ᱠᱤᱨᱤᱧᱟ ᱢᱮᱱᱛᱮ ᱟᱫᱩᱧ ᱪᱟᱞᱟᱣᱮᱱ ᱜᱮᱭᱟ ᱢᱤᱫ ᱫᱤᱱ ᱚᱯᱥᱚᱨ ᱠᱟᱛᱮᱫ ᱪᱟᱞᱟᱣ ᱠᱟᱛᱮᱫ ᱡᱚᱛᱚ ᱫᱚᱠᱟᱱ ᱤᱧ ᱧᱮᱞ ᱵᱟᱲᱟ ᱠᱮᱫᱟ ᱚᱠᱟ ᱫᱚᱠᱟᱱᱨᱮ ᱢᱚᱸᱡᱽ ᱧᱚᱜ ᱧᱟᱢᱚᱜᱼᱟ ᱠᱩᱨᱛᱤ ᱪᱟᱞᱟᱣᱱᱟᱹᱧ ᱦᱮᱸ ᱠᱤᱨᱤᱧ ᱠᱤᱫᱟᱹᱧ ᱠᱤᱨᱤᱧ ᱠᱟᱛᱮᱫ ᱟᱭᱢᱟ ᱨᱚᱠᱚᱢ ᱠᱩᱨᱛᱤ ᱠᱚ ᱩᱫᱩᱜ ᱟᱹᱫᱤᱧᱟ ᱠᱤᱨᱤᱧ ᱠᱤᱫᱟᱹᱧ ᱢᱤᱫᱴᱮᱱ ᱠᱩᱨᱛᱤ ᱠᱤᱨᱤᱧ ᱠᱟᱛᱮᱫ ᱟᱫᱚᱧ ᱟᱹᱜᱩ ᱠᱮᱫᱟ ᱟᱹᱜᱩ ᱠᱟᱛᱮᱫ ᱚᱲᱟᱜ ᱨᱮᱱ ᱦᱚᱲᱦᱚᱸ ᱜᱚᱜᱚ ᱵᱟᱵᱟ ᱠᱚᱧ ᱩᱫᱩᱜ ᱟᱫ ᱠᱚᱣᱟ ᱡᱚᱛᱚ ᱦᱚᱲᱠᱚ ᱢᱮᱱ ᱮᱫᱟ ᱢᱚᱸᱡᱽ ᱜᱮ ᱟᱨ ᱤᱧᱟᱹᱜ ᱦᱚᱲᱢᱚ ᱨᱮᱦᱚᱸ ᱟᱹᱰᱤ ᱢᱚᱸᱡᱽ ᱯᱷᱤᱴᱤᱝ ᱚᱜ ᱠᱟᱱᱟ ᱡᱚᱛᱚ ᱦᱚᱲ ᱠᱚ ᱢᱮᱱ ᱮᱫᱟ ᱦᱮᱸ ᱯᱷᱤᱴᱤᱝ ᱟᱠᱟᱱ ᱛᱟᱢ ᱜᱮᱭᱟ ᱛᱟᱭᱚᱢ ᱛᱤᱧ ᱧᱮᱞ ᱠᱮᱫᱟ ᱦᱮᱸ ᱟᱨ ᱱᱚᱶᱟ ᱠᱩᱨᱛᱤᱦᱚᱸ ᱟᱭᱢᱟᱫᱤᱱ ᱞᱟᱥᱴᱤᱝ ᱮᱱ ᱛᱤᱧᱟᱹ ᱞᱟᱥᱴᱤᱝ ᱠᱟᱛᱮᱫ ᱤᱧ ᱧᱮᱞ ᱠᱮᱫᱟ ᱱᱤᱭᱟᱹ ᱫᱚᱠᱟᱱ ᱨᱮᱭᱟᱜ ᱠᱤᱪᱨᱤᱪ ᱫᱚ ᱢᱚᱸᱡᱽ ᱜᱮᱭᱟ ᱟᱵᱟᱨ ᱤᱧ ᱪᱟᱞᱟᱜᱼᱟ ᱦᱟᱸᱜ ᱟᱹᱜᱩᱭᱟᱹᱧ ᱦᱟᱸᱜ